ᱟᱪᱪᱷᱟ ᱜᱚᱝᱠᱮ ᱞᱟᱹᱭ ᱢᱮᱥᱮ ᱚᱱᱟ ᱯᱷᱳᱴᱳ ᱜᱨᱟᱯᱷᱤ ᱟᱨ ᱵᱷᱤᱰᱭᱳ ᱜᱨᱟᱯᱷᱤ ᱫᱚ ᱪᱮᱫ ᱠᱟᱱᱟ ᱯᱷᱳᱴᱳ ᱜᱨᱟᱯᱷᱤ ᱟᱨ ᱵᱷᱤᱰᱭᱳ ᱜᱨᱟᱯᱷᱤ ᱨᱮᱭᱟᱜ ᱫᱚ ᱟᱹᱰᱤ ᱰᱷᱮᱨ ᱯᱟᱨᱛᱷᱚᱠᱠᱚ ᱫᱚ ᱵᱟᱱᱩᱜᱼᱟ ᱵᱟᱱᱟᱨ ᱜᱮ ᱯᱨᱟᱭ ᱢᱤᱫ ᱢᱤᱫ ᱡᱤᱱᱤᱥ ᱠᱟᱱ ᱜᱮᱭᱟ ᱵᱷᱤᱰᱭᱳ ᱜᱨᱟᱯᱷᱤ ᱨᱮᱭᱟᱜ ᱫᱚ ᱚᱱᱮ ᱯᱷᱳᱴᱳ ᱠᱷᱳᱱᱟᱜ ᱜᱮ ᱮᱠᱪᱩᱭᱮᱞᱤ ᱵᱷᱤᱰᱭᱳ ᱫᱚ ᱵᱮᱱᱟᱜᱼᱟ ᱟᱫᱚ ᱚᱱᱟ ᱨᱮᱭᱟᱜ ᱟᱭᱢᱟ ᱨᱚᱠᱚᱢ ᱥᱤᱥᱴᱮᱢ ᱢᱮᱱᱟᱜᱼᱟ ᱟᱭᱢᱟ ᱨᱚᱠᱚᱢ ᱥᱮᱴᱤᱝᱥ ᱢᱮᱱᱟᱜᱼᱟ ᱚᱱᱟ ᱡᱟᱦᱟᱴᱟᱜ ᱠᱮᱢᱮᱨᱟ ᱥᱮ ᱚᱱᱟ ᱱᱤᱭᱟᱹ ᱡᱟᱦᱟᱸᱭ ᱯᱟᱲᱦᱟᱜᱼᱟ ᱯᱤᱠᱥᱮᱞ ᱛᱟᱨᱯᱚᱨ ᱜᱨᱟᱯᱷᱤᱠᱥ ᱠᱚᱨᱮᱱᱟᱜ ᱟᱭᱢᱟ ᱠᱤᱪᱷᱩ ᱥᱮᱴᱤᱝᱥ ᱢᱮᱱᱟᱜᱼᱟ ᱚᱱᱟ ᱫᱚ ᱰᱤᱴᱮᱞᱥ ᱛᱮ ᱟᱞᱳᱪᱚᱱᱟᱭ ᱦᱩᱭᱩᱜᱼᱟ ᱛᱚ ᱚᱱᱛᱮ ᱵᱟᱝ ᱪᱟᱞᱟᱣ ᱠᱟᱛᱮ ᱥᱟᱫᱷᱟᱨᱚᱱ ᱛᱮᱧ ᱞᱟᱹᱭ ᱮᱫᱟ ᱵᱷᱤᱰᱭᱳ ᱫᱚ ᱡᱟᱦᱟᱸᱴᱟᱜ ᱢᱤᱫ ᱢᱤᱫᱴᱮᱱ ᱯᱷᱩᱴᱮᱡᱽ ᱜᱮ ᱯᱨᱚᱛᱤ ᱥᱮᱠᱮᱸᱰ ᱨᱮ ᱟᱨᱠᱤ ᱢᱤᱫ ᱢᱤᱫᱴᱮᱱ ᱯᱷᱩᱴᱮᱡᱽ ᱜᱮ ᱚᱱᱟ ᱜᱮ ᱩᱫᱩᱜᱚᱜᱼᱟ ᱚᱱᱟ ᱜᱮ ᱵᱷᱤᱰᱭᱳ ᱦᱩᱭᱩᱜᱼᱟ ᱟᱨ ᱯᱷᱳᱴᱳ ᱫᱚ ᱢᱤᱫᱴᱮᱱ ᱥᱤᱝᱜᱮᱞ ᱠᱞᱤᱯ ᱜᱮ ᱛᱟᱦᱮᱱᱟ ᱥᱤᱝᱜᱮᱞ ᱠᱞᱤᱯ ᱜᱮ ᱛᱟᱦᱮᱱᱟ ᱥᱴᱤᱞ ᱯᱷᱳᱴᱳ ᱠᱚ ᱢᱮᱛᱟᱜᱼᱟ ᱡᱟᱦᱟᱸᱴᱟᱜ ᱛᱚ ᱚᱱᱟᱜᱮ ᱯᱟᱨᱛᱷᱚᱠᱠᱚ ᱟᱨ ᱵᱷᱤᱰᱭᱳ ᱠᱞᱤᱯ ᱠᱞᱤᱯ ᱫᱚ ᱢᱤᱫᱴᱮᱱ ᱟᱹᱰᱤ ᱞᱚᱝ ᱯᱨᱚᱥᱮᱥ ᱮ ᱵᱩᱡᱷᱟᱹᱣ ᱚᱪᱚᱭᱟ ᱟᱨ ᱯᱷᱳᱴᱳ ᱟᱨ ᱥᱴᱤᱞ ᱯᱷᱳᱴᱳ ᱫᱚ ᱚᱱᱟ ᱦᱚᱸᱭ ᱵᱩᱡᱷᱟᱹᱣ ᱚᱪᱚᱭ ᱜᱮᱭᱟ ᱛᱚᱵᱮ ᱚᱱᱟ ᱫᱚ ᱠᱤᱪᱷᱩ ᱢᱟᱱᱮ ᱢᱟᱱᱮ ᱢᱤᱫᱴᱮᱱ ᱡᱟᱭᱜᱟ ᱨᱮᱭᱟᱜ ᱥᱩᱫᱷᱩ ᱥᱯᱮᱥᱤᱯᱷᱤᱠ ᱡᱟᱭᱜᱟᱨᱮᱭᱟᱜ ᱚᱸᱰᱮᱱᱟᱜ ᱯᱚᱨᱤᱥᱥᱛᱷᱤᱛᱤ ᱜᱮ ᱵᱩᱡᱷᱟᱹᱣ ᱚᱪᱚᱭᱟ ᱟᱨ ᱵᱷᱤᱰᱭᱳ ᱫᱚ ᱢᱤᱫᱴᱮᱱ ᱡᱟᱦᱟᱸᱭᱟᱜ ᱠᱟᱦᱤᱱᱤ ᱰᱳᱠᱳᱢᱮᱸᱴ ᱚᱱᱟ ᱠᱚ ᱵᱤᱥᱚᱭ ᱵᱩᱡᱷᱟᱹᱣ ᱚᱪᱚᱭᱟ ᱟᱨ ᱱᱤᱭᱟᱹ ᱱᱤᱭᱟᱹ ᱦᱚᱸ ᱡᱟᱜᱮ ᱤᱧ ᱠᱳᱨᱥ ᱠᱚ ᱮᱠ ᱫᱩ ᱵᱚᱪᱷᱚᱨ ᱨᱮᱭᱟᱜ ᱠᱳᱨᱥ ᱠᱚᱧ ᱠᱚᱨᱟᱣ ᱟᱠᱟᱫᱟ ᱡᱟᱜᱮ ᱫᱚ ᱱᱚᱞᱮᱡᱽ ᱫᱚ ᱢᱮᱱᱟᱜ ᱧᱚ ᱜᱮᱭᱟ ᱟᱨ ᱟᱨ ᱤᱧ ᱦᱚᱸ ᱵᱷᱤᱰᱭᱳ ᱜᱨᱟᱯᱷᱤ ᱥᱮ ᱯᱷᱳᱴᱳ ᱜᱨᱟᱯᱷᱤ ᱠᱚᱧ ᱠᱚᱨᱟᱣ ᱜᱮᱭᱟ ᱟᱨ ᱟᱰᱤ ᱢᱚᱸᱡᱽ ᱜᱮᱧ ᱵᱩᱡᱷᱟᱹᱣᱟ ᱢᱟ ᱮᱱ ᱠᱷᱟᱱ ᱡᱚᱦᱟᱨ